ᱢᱚᱱᱮ ᱡᱤᱣᱤᱨᱮ ᱱᱚᱝᱠᱟ ᱢᱤᱢᱤᱫ ᱫᱷᱟᱣ ᱟᱱᱟᱴ ᱦᱤᱡᱩᱜᱼᱟ ᱡᱟᱦᱟᱸ ᱪᱮ ᱱᱚᱣᱟ ᱫᱷᱟᱹᱨᱛᱤ ᱨᱮᱱᱟᱜ ᱡᱟᱦᱟᱸ ᱟᱭᱢᱟ ᱛᱮ ᱟᱭᱢᱟ ᱡᱤᱱᱤᱥ ᱠᱚ ᱢᱮᱱᱟᱜ ᱟᱠᱟᱫᱼᱟ ᱵᱟᱝᱢᱟ ᱚᱱᱟ ᱠᱚ ᱵᱮᱱᱟᱣ ᱵᱟᱝ ᱚᱱᱟᱠᱚ ᱩᱛᱱᱟᱹᱣ ᱞᱟᱹᱜᱤᱫ ᱞᱮᱠᱟ ᱛᱮᱭᱟᱜ ᱨᱮ ᱟᱹᱰᱤᱜᱟᱱ ᱮᱸᱴᱠᱮᱴᱚᱬᱮ ᱚᱥᱩᱵᱤᱫᱷᱟ ᱤᱫᱤ ᱠᱟᱛᱮᱫ ᱟᱱᱟᱴ ᱛᱟᱦᱮᱸ ᱤᱫᱤᱜᱼᱟ ᱱᱚᱝᱠᱟ ᱤᱫᱤ ᱠᱟᱛᱮᱫ ᱦᱚᱸ ᱡᱟᱦᱟᱸ ᱯᱟᱲᱟ ᱨᱮ ᱟᱢᱮᱢ ᱟᱥᱟ ᱟᱠᱟᱫ ᱞᱟᱹᱜᱤᱫ ᱞᱮᱠᱟᱛᱮ ᱠᱟᱹᱢᱤ ᱠᱟᱡᱽ ᱵᱟᱢ ᱢᱟᱲᱟᱝ ᱫᱟᱲᱮᱭᱟᱜᱼᱟ ᱱᱚᱣᱟ ᱠᱚ ᱟᱥᱟ ᱯᱩᱨᱟᱹᱣ ᱞᱟᱹᱜᱤᱫ ᱞᱮᱠᱟᱛᱮ ᱟᱭᱢᱟ ᱛᱮ ᱟᱭᱢᱟ ᱢᱚᱱᱮ ᱨᱮᱱᱟᱜ ᱡᱤᱣᱤ ᱨᱮᱱᱟᱜ ᱫᱤᱥ ᱦᱩᱫᱤᱥ ᱪᱤᱱᱛᱟᱹ ᱫᱷᱟᱨᱟ ᱞᱟᱜᱟᱣ ᱠᱟᱛᱮᱫ ᱢᱚᱱᱮ ᱡᱤᱣᱤᱨᱮ ᱱᱚᱝᱠᱟ ᱩᱭᱦᱟᱹᱨ ᱫᱤᱥ ᱦᱩᱫᱤᱥ ᱟᱢᱟᱜ ᱢᱚᱱᱮ ᱨᱮᱦᱚᱸ ᱱᱚᱝᱠᱟ ᱟᱹᱜᱩ ᱦᱩᱭᱩᱜᱼᱟ ᱡᱟᱦᱟᱸ ᱯᱳᱲᱳ ᱨᱮ ᱚᱱᱮ ᱚᱱᱟ ᱟᱢᱟᱜ ᱢᱚᱱᱮ ᱡᱤᱣᱤᱨᱮ ᱥᱟᱢᱟᱝ ᱥᱚᱫᱚᱨᱟᱠᱟᱱ ᱟᱱᱟᱴ ᱚᱱᱟ ᱠᱚ ᱥᱟᱦᱟᱭ ᱞᱟᱹᱜᱤᱫ ᱞᱮᱠᱟᱛᱮ ᱩᱭᱦᱟᱹᱨ ᱟᱨ ᱪᱤᱱᱛᱟᱹ ᱫᱷᱟᱨᱚᱱᱟ ᱞᱟᱹᱜᱤᱫ ᱞᱮᱠᱟ ᱛᱮᱭᱟᱜ ᱛᱮᱜᱮ ᱚᱱᱟ ᱟᱢᱟᱜ ᱟᱱᱟᱴ ᱥᱟᱦᱟ ᱫᱚᱦᱚᱭ ᱨᱮᱱᱟᱜ ᱫᱚ ᱡᱟᱹᱨᱩᱲ ᱦᱩᱭᱩᱜᱼᱟ ᱟᱨ ᱚᱱᱟ ᱠᱚ ᱟᱱᱟᱴ ᱠᱚ ᱵᱷᱤᱛᱨᱤ ᱠᱷᱚᱱ ᱫᱚ ᱢᱮᱱ ᱞᱮᱠᱷᱟᱱ ᱟᱹᱰᱤᱜᱟᱱ ᱱᱚᱝᱠᱟ ᱛᱟᱦᱮᱸ ᱟᱹᱜᱩ ᱠᱚᱜ ᱜᱮ ᱱᱚᱣᱟ ᱠᱚ ᱥᱩᱫᱷᱨᱟᱹᱣ ᱞᱟᱹᱜᱤᱫ ᱞᱮᱠᱟ ᱛᱮᱭᱟᱜ ᱫᱚ ᱢᱚᱱᱮ ᱨᱮ ᱡᱤᱣᱤ ᱨᱮ ᱪᱤᱱᱛᱟᱹ ᱜᱮ ᱠᱟᱱᱟ ᱢᱟᱨᱟᱝ ᱫᱤᱥᱟᱹ ᱫᱚᱭ ᱩᱫᱩᱜ ᱟᱢᱟ ᱩᱱᱤ ᱜᱮ ᱟᱢ ᱞᱟᱹᱜᱤᱫ ᱟᱢᱟᱜ ᱥᱚᱫᱚᱨᱟᱠᱟᱱ ᱟᱱᱟᱴ ᱠᱚᱫᱚᱭ ᱥᱟᱦᱟ ᱫᱟᱲᱮᱭᱟᱜᱼᱟ